ᱤᱧ ᱡᱟᱦᱟᱸ ᱵᱮᱵᱽᱥᱟᱧ ᱠᱩᱥᱤᱭᱟᱜᱼᱟ ᱚᱱᱟ ᱫᱚ ᱦᱩᱭᱩᱜ ᱠᱟᱱᱟ ᱵᱤᱭᱩᱴᱤᱥᱤᱭᱟᱱ ᱛᱚ ᱱᱤᱭᱟ ᱵᱮᱵᱽᱥᱟ ᱫᱚ ᱠᱟᱹᱴᱤᱡ ᱠᱷᱚᱱ ᱤᱧ ᱠᱩᱥᱤᱭᱟᱜᱼᱟ ᱚᱱᱟ ᱛᱮ ᱢᱤᱫ ᱴᱮᱱ ᱱᱚᱣᱟ ᱥᱳᱥᱟᱞ ᱳᱭᱮᱵᱽ ᱥᱟᱭᱤᱴ ᱢᱟᱫᱽᱫᱷᱚᱢ ᱛᱮ ᱦᱩᱭᱩᱜᱼᱟ ᱡᱟᱦᱟᱸ ᱫᱚ ᱤᱧ ᱫᱚ ᱢᱟᱱᱮ ᱟᱛᱩ ᱠᱷᱚᱱ ᱫᱤᱥᱚᱱ ᱠᱷᱚᱱ ᱡᱟᱦᱟᱸᱭ ᱡᱚᱛᱚ ᱡᱟᱭᱜᱟ ᱨᱮᱠᱚ ᱧᱟᱢ ᱢᱟᱱᱮ ᱢᱤᱜ ᱪᱤᱱᱦᱟᱹᱯ ᱨᱮᱠᱚ ᱪᱤᱱᱦᱟᱹᱯ ᱫᱟᱲᱮᱣᱟᱧᱟ ᱚᱱᱟ ᱦᱚᱛᱮᱛᱮ ᱮᱵᱚᱝ ᱱᱤᱭᱟᱹ ᱫᱚ ᱠᱟᱹᱴᱤᱡ ᱠᱷᱚᱡ ᱤᱧ ᱠᱩᱥᱤᱭᱟᱜ ᱛᱮ ᱡᱮᱢᱚᱱ ᱯᱨᱚᱰᱟᱠᱥᱮᱱ ᱢᱮᱱᱟᱜᱼᱟ ᱟᱨ ᱥᱮ ᱡᱟᱦᱟᱸᱭ ᱠᱚ ᱯᱞᱟᱱ ᱠᱚ ᱠᱷᱚᱡᱚᱜᱼᱟ ᱩᱝᱠᱩ ᱫᱟᱨᱟᱭ ᱟᱨ ᱮᱴᱟᱜ ᱦᱩᱭᱩᱜᱼᱟ ᱚᱱᱟᱛᱤᱧ ᱡᱟᱭᱜᱟ ᱠᱚᱧ ᱠᱩᱥᱤᱭᱟᱜ ᱜᱮᱭᱟ